ᱵᱟᱸᱠᱩᱲᱟ ᱦᱚᱱᱚᱛ ᱨᱮᱭᱟᱜ ᱢᱩᱬᱩᱛ ᱪᱟᱥ ᱫᱩᱨᱤᱵᱽ ᱟᱨ ᱪᱟᱥ ᱦᱚᱨᱟ ᱠᱚᱫᱚ ᱡᱮᱞᱮᱠᱟ ᱡᱤᱭᱟᱹᱞᱤ ᱥᱚᱢᱯᱚᱛ ᱱᱚᱣᱟ ᱨᱮ ᱴᱮᱦᱟᱴ ᱠᱟᱛᱮᱢ ᱧᱮᱞ ᱞᱮᱠᱷᱟᱱᱮᱢ ᱡᱤᱭᱟᱹᱞᱤ ᱥᱚᱢᱯᱚᱛ ᱫᱚ ᱡᱮᱢᱚᱱ ᱰᱟᱹᱝᱨᱤ ᱠᱟᱰᱟ ᱱᱩᱠᱩ ᱪᱮᱛᱟᱱ ᱴᱮᱦᱟᱴ ᱠᱟᱛᱮ ᱪᱟᱥ ᱠᱟᱛᱮ ᱪᱟᱥ ᱦᱚᱨᱟ ᱠᱚᱫᱚ ᱜᱟᱱᱚᱜᱼᱟ ᱟᱨ ᱪᱟᱥ ᱡᱟᱝ ᱫᱚ ᱢᱮᱱ ᱞᱮᱠᱷᱟᱡ ᱫᱚ ᱱᱚᱝᱠᱟ ᱫᱚ ᱢᱮᱱᱟᱜᱼᱟ ᱡᱮᱢᱚᱱ ᱦᱳᱲᱳ ᱤᱛᱟᱹ ᱱᱚᱣᱟ ᱦᱳᱲᱳ ᱤᱛᱟᱹ ᱛᱮᱜᱮ ᱪᱟᱥ ᱠᱚᱫᱚ ᱠᱚᱨᱟᱣ ᱜᱟᱱᱚᱜᱼᱟ ᱟᱨ ᱫᱟᱜ ᱯᱟᱭᱟᱨ ᱫᱟᱜ ᱯᱟᱭᱟᱨ ᱨᱮ ᱴᱮᱦᱟᱴ ᱠᱟᱛᱮ ᱮᱢ ᱧᱮᱞᱟ ᱡᱩᱫᱤ ᱛᱟᱦᱚᱞᱮ ᱠᱷᱟᱱ ᱫᱚ ᱥᱚᱢᱚᱭ ᱢᱟᱛᱚ ᱡᱩᱫᱤ ᱡᱟᱦᱟᱸ ᱞᱮᱠᱟ ᱨᱤᱛᱩ ᱚᱱᱩᱡᱟᱭᱤ ᱫᱟᱜ ᱡᱚᱨᱚ ᱞᱮᱠᱷᱟᱱ ᱢᱮᱱᱮᱱ ᱢᱟᱛᱞᱟᱵᱽ ᱡᱟᱹᱲᱤ ᱞᱮᱠᱷᱟᱱ ᱮᱱᱰᱮ ᱠᱷᱟᱱ ᱫᱚ ᱟᱨᱚ ᱱᱟᱯᱟᱭᱚᱜᱼᱟ ᱱᱚᱣᱟ ᱠᱚ ᱜᱮ ᱪᱟᱥ ᱦᱚᱨᱟ ᱠᱚ ᱫᱚ